ᱛᱤᱨᱤᱥ ᱪᱷᱚᱭ ᱟᱴᱷᱟᱨᱳᱥᱚ ᱯᱟᱸᱪᱯᱚᱱ ᱪᱷᱚᱭ ᱪᱟᱨ ᱫᱩ ᱦᱟᱡᱟᱨ ᱮᱠ ᱪᱟᱨ ᱫᱚᱥ ᱩᱱᱤᱥᱥᱚ ᱵᱟᱭᱤᱥ ᱯᱟᱸᱪ ᱪᱷᱚᱭ ᱩᱱᱤᱥᱥᱚ ᱵᱤᱥ ᱥᱟᱛ ᱟᱴ ᱩᱱᱤᱥᱥᱚ ᱯᱚᱪᱟᱥ